ᱦᱮᱞᱳ ᱜᱚᱢᱠᱮ ᱡᱚᱦᱟᱨ ᱜᱮ ᱦᱚᱸ ᱟᱹᱞᱤᱧ ᱞᱤᱧ ᱞᱟᱹᱭᱮᱜᱼᱟ ᱚᱱᱠᱟ ᱚᱲᱟᱜ ᱠᱚ ᱧᱟᱢᱚᱜᱼᱟ ᱤᱭᱟᱹ ᱠᱤᱨᱤᱧ ᱠᱤᱨᱤᱧ ᱚᱲᱟᱜ ᱠᱤᱨᱤᱧ ᱞᱟᱹᱜᱤᱫ ᱞᱤᱧ ᱞᱟᱹᱭᱮᱫᱼᱟ ᱯᱷᱞᱮᱴ ᱞᱤᱧ ᱠᱤᱨᱤᱧᱟ ᱚᱱᱠᱟ ᱚᱱᱠᱟ ᱵᱟᱡᱟᱨ ᱥᱮᱫ ᱨᱮᱜᱮ ᱞᱟᱹᱭᱮᱫᱼᱟᱹᱞᱤᱧ ᱟᱪᱪᱷᱟ ᱦᱳᱭ ᱛᱚ ᱪᱮᱫ ᱞᱮᱠᱟ ᱛᱤᱱᱟᱹᱜ ᱠᱟᱴᱷᱟ ᱪᱮᱫ ᱞᱮᱠᱟ ᱫᱟᱢ ᱠᱚ ᱮᱠᱞᱟᱠᱷ ᱴᱟᱠᱟ ᱠᱟᱴᱷᱟ ᱚ ᱮᱸᱰᱮᱠᱷᱟᱱ ᱫᱚ ᱱᱟᱯᱟᱭ ᱜᱮᱭᱟ ᱦᱚᱸ ᱮᱰᱮᱠᱷᱟᱱ ᱫᱚ ᱦᱟᱛᱟᱣ ᱟᱹᱞᱤᱧ ᱥᱟᱛ ᱟᱴ ᱠᱟᱴᱷᱟᱞᱤᱧ ᱦᱟᱛᱟᱣᱟ ᱟᱪᱪᱷᱟ ᱦᱳᱭ ᱵᱟᱝᱜᱮ ᱵᱮᱱᱟᱣ ᱠᱚᱨᱟ ᱚᱲᱟᱜ ᱜᱮ ᱦᱟᱛᱟᱣ ᱞᱤᱧ ᱞᱟᱹᱭᱮᱫᱼᱟᱹᱞᱤᱧ ᱪᱮᱫ ᱞᱮᱠᱟ ᱚᱱᱟ ᱫᱚ ᱪᱮᱫ ᱞᱮᱠᱟ ᱯᱟᱲᱟᱜᱼᱟ ᱨᱮᱹᱴ ᱠᱚ ᱫᱚᱨᱫᱟᱢ ᱠᱚ ᱟᱪᱪᱷᱟ ᱦᱮᱸ ᱫᱚᱥ ᱞᱟᱠᱷ ᱜᱟᱱ ᱟᱨ ᱤᱭᱟᱹ ᱦᱮᱸ ᱯᱮᱱ ᱯᱩᱱ ᱛᱚᱞᱟ ᱵᱟᱹᱱᱩᱜᱼᱟ ᱱᱚᱝᱠᱟ ᱚᱲᱟᱜ ᱚ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱫᱚ ᱚᱱᱟᱜᱮ ᱡᱟᱦᱟᱸ ᱵᱤᱱ ᱞᱟᱹᱭᱮᱜᱼᱟ ᱚᱱᱟᱴᱟᱜ ᱜᱮ ᱦᱳᱭ ᱟᱫᱚ ᱜᱟᱯᱟ ᱢᱮᱭᱟᱝ ᱜᱮ ᱞᱚᱜᱚᱱ ᱫᱷᱟᱨᱟ ᱞᱟᱹᱭᱮᱫᱼᱟᱹᱞᱤᱧ ᱦᱮᱸ ᱦᱮᱸ ᱦᱮᱸ ᱦᱳᱭ ᱦᱳᱭ ᱟᱪᱪᱷᱟ ᱴᱷᱤᱠ ᱜᱮᱭᱟ ᱢᱟ ᱛᱚᱵᱮ ᱫᱚᱦᱚᱭᱮᱫᱼᱟᱹᱞᱤᱧ ᱦᱮᱸ ᱢᱩᱪᱟᱹᱫ ᱡᱚᱦᱟᱨ